ᱤᱧ ᱴᱤᱵᱷᱤ ᱨᱮᱭᱟᱜ ᱱᱤᱛᱚᱜ ᱵᱷᱟᱹᱜᱤ ᱫᱤᱠ ᱤᱧ ᱞᱟᱹᱭ ᱮᱜᱼᱟ ᱴᱤᱵᱷᱤ ᱦᱮᱡ ᱟᱠᱟᱱᱛᱮ ᱱᱤᱛᱚᱜ ᱟᱹᱰᱤ ᱵᱷᱟᱹᱜᱤ ᱦᱩᱭ ᱟᱠᱟᱱᱟ ᱪᱮᱫᱟᱜ ᱥᱮ ᱴᱤᱵᱷᱤ ᱨᱮ ᱱᱤᱛᱚᱜ ᱮᱴᱟᱜ ᱫᱤᱥᱚᱢ ᱛᱮ ᱮᱴᱟᱜ ᱫᱤᱥᱚᱢ ᱨᱟᱡᱡᱚ ᱡᱮᱞᱟ ᱠᱚᱨᱮ ᱡᱩᱫᱤ ᱡᱟᱦᱟᱱᱟᱜ ᱜᱮ ᱪᱤᱠᱟᱹᱣ ᱠᱟᱱᱟ ᱚᱱᱟ ᱠᱷᱩᱞᱟᱹᱣ ᱥᱟᱶᱛᱮ ᱟᱨᱚᱧ ᱧᱮᱞ ᱧᱟᱢᱟ ᱡᱮ ᱚᱱᱟ ᱪᱤᱠᱟᱹ ᱟᱠᱟᱱᱟ ᱚᱠᱟ ᱫᱤᱥᱚᱢ ᱨᱮ ᱪᱮᱫ ᱪᱤᱠᱟᱹ ᱟᱠᱟᱱᱟ ᱟᱨ ᱚᱱᱟ ᱴᱤᱵᱷᱤ ᱦᱮᱡ ᱟᱠᱟᱱᱛᱮ ᱱᱤᱛᱚᱜ ᱟᱹᱰᱤ ᱵᱷᱟᱹᱜᱤ ᱡᱮᱢᱚᱱ ᱱᱤᱛᱚᱜ ᱟᱭᱳ ᱦᱚᱲᱠᱚ ᱴᱟᱭᱤᱢ ᱯᱟᱥ ᱚᱱᱟ ᱴᱤᱵᱷᱤ ᱠᱚ ᱧᱮᱞ ᱮᱜᱼᱟ ᱟᱨ ᱚᱱᱟ ᱧᱮᱞ ᱠᱟᱛᱮᱜ ᱟᱹᱰᱤ ᱵᱷᱟᱹᱜᱤ ᱵᱩᱡᱷᱟᱹᱜᱼᱟ ᱟᱨ ᱱᱤᱛᱚᱜ ᱜᱤᱫᱟᱹᱨ ᱱᱮᱛᱟᱨ ᱨᱮᱱ ᱜᱤᱫᱟᱹᱨ ᱠᱚ ᱚᱱᱟ ᱡᱩᱫᱤᱢ ᱠᱷᱩᱞᱟᱹᱣ ᱟᱠᱚᱣᱟ ᱟᱫᱚ ᱠᱟᱹᱡ ᱵᱷᱩᱞᱟᱹᱣ ᱧᱚᱜᱚᱜ ᱟᱠᱚ ᱮᱸᱰᱮ ᱠᱷᱟᱱ ᱩᱱᱠᱩ ᱩᱱᱠᱩ ᱚᱱᱟ ᱠᱚ ᱧᱮᱞᱟ ᱟᱨ ᱚᱲᱟᱜ ᱦᱚᱲ ᱮᱰᱮ ᱠᱷᱟᱱ ᱠᱚ ᱠᱟᱹᱢᱤ ᱫᱟᱲᱮᱜᱼᱟ ᱟᱨ ᱚᱱᱟᱨᱮ ᱟᱹᱛᱷᱟᱹᱱ ᱢᱩᱵᱷᱤ ᱠᱚ ᱵᱷᱤᱰᱭᱳ ᱠᱚ ᱧᱮᱞᱚᱜ ᱜᱮᱭᱟ ᱡᱮᱢᱚᱱ ᱡᱩᱫᱤ ᱯᱷᱟᱠᱟᱢ ᱛᱟᱦᱮᱱ ᱜᱮᱭᱟ ᱢᱤᱫ ᱜᱷᱟᱹᱲᱤᱢ ᱧᱮᱞ ᱠᱮᱜᱼᱟ ᱚᱱᱟ ᱧᱮᱞ ᱠᱟᱛᱮᱜ ᱟᱹᱰᱤ ᱨᱟᱥᱠᱟᱹ ᱵᱩᱡᱷᱟᱹᱜᱼᱟ ᱚᱱᱟ ᱟᱨ ᱵᱷᱤᱰᱭᱳ ᱠᱚ ᱴᱤᱵᱷᱤ ᱠᱚ ᱚᱱᱟ ᱵᱷᱤᱰᱭᱳ ᱧᱮᱞ ᱠᱟᱛᱮᱜ ᱢᱩᱵᱷᱤ ᱠᱚ ᱧᱮᱞ ᱠᱟᱛᱮᱜ ᱠᱤᱪᱷᱩ ᱦᱚᱞᱮᱣᱳ ᱥᱤᱠᱷᱱᱟᱹᱛ ᱧᱟᱢᱚᱜᱼᱟ ᱡᱮ ᱪᱮᱫ ᱪᱤᱠᱟᱹᱭ ᱦᱩᱭᱩᱜᱼᱟ ᱪᱮᱫ ᱪᱤᱠᱟᱹ ᱞᱮᱠᱷᱟᱡ ᱜᱟᱱᱚᱜᱼᱟ ᱟᱨ ᱪᱮᱫ ᱪᱤᱠᱟᱹ ᱞᱮᱠᱷᱟᱡ ᱚᱱᱟ ᱵᱟᱹᱲᱤᱡᱚᱜᱼᱟ ᱚᱱᱟ ᱠᱚ ᱚᱱᱟ ᱠᱚ ᱵᱩᱡᱩᱜ ᱜᱮᱭᱟ ᱚᱱᱟ ᱠᱷᱟᱹᱛᱤᱨ ᱴᱤᱵᱷᱤ ᱫᱚ ᱟᱹᱰᱤ ᱵᱷᱟᱹᱜᱤ ᱦᱩᱭ ᱟᱠᱟᱱᱟ ᱯᱟᱹᱦᱤᱞ ᱫᱚ ᱵᱟᱝ ᱛᱟᱦᱮᱸ ᱞᱮᱱᱛᱮ ᱟᱫᱚ ᱠᱟᱹᱡ ᱮᱴᱟᱜ ᱨᱚᱠᱚᱢ ᱵᱩᱡᱩᱜ ᱠᱟᱱ ᱛᱟᱦᱮᱸᱜ ᱱᱮᱛᱟᱨ ᱡᱮᱢᱚᱱ ᱴᱤᱵᱷᱤ ᱦᱮᱡ ᱠᱟᱱᱛᱮ ᱟᱨᱚ ᱟᱹᱛᱷᱟᱹᱱ ᱠᱤᱪᱷᱩ